ᱱᱚᱜᱚᱭ ᱱᱤᱛᱳᱜ ᱢᱟ ᱨᱳᱜᱽᱼᱟᱡᱟᱨ ᱜᱮ ᱛᱟᱵᱚᱱ ᱵᱟᱹᱭᱼᱵᱟᱹᱭᱛᱮ ᱥᱟᱸᱜᱮ ᱪᱟᱞᱟᱜ ᱠᱟᱱᱟ ᱟᱫᱚᱧ ᱤᱧ ᱢᱮᱱᱮᱫᱼᱟ ᱡᱮ ᱟᱵᱚ ᱫᱚ ᱤᱧ ᱵᱟᱲᱟᱭ ᱚᱪᱚᱭᱮᱫ ᱵᱚᱱᱟ ᱥᱚᱨᱠᱟᱨᱤ ᱢᱮᱱᱟᱜᱼᱟ ᱚᱠᱚᱭ ᱫᱚᱭ ᱨᱩᱣᱟᱹᱜ ᱠᱟᱱᱟᱭ ᱠᱟᱱᱟᱭ ᱚᱠᱚᱭ ᱫᱚᱭ ᱧᱟᱢᱮ ᱠᱟᱱᱟ ᱚᱠᱚᱭ ᱫᱚ ᱛᱤ ᱠᱟᱴᱟ ᱠᱟᱹᱴᱩ ᱠᱷᱟᱴᱚᱜ ᱠᱟᱱ ᱛᱟᱠᱚᱣᱟ ᱟᱫᱚ ᱚᱱᱟᱜᱮ ᱵᱚᱞᱮᱧ ᱢᱮᱱᱮᱫᱟᱹᱧ ᱤᱭᱟᱹ ᱰᱟᱠᱴᱚᱨ ᱚᱲᱟᱜ ᱥᱚᱨᱠᱟᱨᱤ ᱥᱩᱵᱤᱫᱷᱟ ᱢᱮᱱᱟᱜᱼᱟ ᱚᱸᱰᱮᱜᱮ ᱪᱟᱞᱟᱣ ᱞᱮᱱᱠᱷᱟᱱ ᱱᱟᱯᱟᱭᱚᱜᱼᱟ ᱟᱨ ᱱᱚᱣᱟ ᱠᱚᱨᱮ ᱫᱚ ᱨᱮᱸᱜᱮᱡ ᱦᱚᱲ ᱞᱟᱹᱜᱤᱫ ᱫᱚ ᱟᱹᱰᱤ ᱢᱩᱥᱠᱤᱞ ᱜᱮᱭᱟ ᱥᱚᱨᱠᱟᱨᱤ ᱢᱮᱱᱟᱜᱼᱟ ᱨᱮᱭᱟᱜ ᱨᱟᱱ ᱦᱚᱸ ᱧᱟᱢᱚᱜ ᱠᱟᱱ ᱜᱮᱭᱟ ᱨᱮᱭᱟᱜ ᱦᱚᱸ ᱟᱨ ᱛᱤ ᱠᱟᱴᱟ ᱦᱚᱸ ᱠᱷᱟᱴᱚᱜ ᱠᱟᱱᱟ ᱚᱱᱟ ᱠᱚᱨᱮᱱᱟᱜ ᱦᱚᱸ ᱡᱚᱢ ᱞᱮᱠᱷᱟᱱᱮᱢ ᱱᱟᱯᱟᱭᱚᱜ ᱟᱢ